ᱟᱞᱮ ᱚᱲᱟᱜ ᱨᱮ ᱢᱮᱱᱟᱜ ᱞᱮᱭᱟ ᱢᱳᱴ ᱫᱚᱥᱡᱚᱱ ᱦᱚᱲ ᱛᱟᱨ ᱢᱚᱫᱽᱫᱷᱮᱨᱮ ᱤᱧ ᱡᱟᱶᱟᱭ ᱦᱮᱱᱟᱭᱟ ᱤᱧ ᱨᱮᱱ ᱵᱟᱨᱭᱟ ᱜᱤᱫᱽᱨᱟᱹ ᱟᱨ ᱵᱟᱨᱭᱟ ᱤᱨᱤᱞᱤᱧ ᱠᱚᱲᱟ ᱢᱮᱱᱟᱜ ᱠᱤᱱᱟᱹ ᱟᱨ ᱛᱟᱞᱟᱭᱤᱡ ᱤᱨᱤᱞᱤᱧ ᱠᱚᱲᱟ ᱫᱚᱞᱮ ᱵᱟᱯᱞᱟᱣ ᱠᱟᱣᱫᱮᱭᱟ ᱩᱱᱤᱨᱮᱱ ᱵᱟᱦᱩ ᱦᱮᱱᱟᱭᱟ ᱛᱟᱨᱯᱚᱨᱮ ᱩᱱᱤᱨᱮ ᱵᱟᱨᱭᱟ ᱜᱤᱫᱽᱨᱟᱹ ᱢᱮᱱᱟᱜ ᱠᱤᱱᱟᱹ ᱦᱟᱱᱦᱟᱨᱤᱧ ᱢᱮᱱᱟᱭᱟ ᱟᱨ ᱢᱤᱜᱴᱮᱡ ᱠᱟᱴᱤᱡ ᱤᱨᱤᱞᱤᱧ ᱠᱚᱲᱟ ᱦᱮᱱᱟᱭ ᱠᱟᱫᱮᱭᱟ ᱟᱞᱮ ᱚᱲᱟᱜ ᱨᱮ ᱢᱳᱴ ᱫᱚᱥ ᱡᱚᱱ ᱢᱮᱱᱟᱜ ᱞᱮᱭᱟ